ᱯᱩᱨᱩᱞᱤᱭᱟ ᱦᱚᱱᱚᱛ ᱨᱮᱭᱟᱜ ᱱᱟᱜᱟᱢ ᱟᱵᱚᱨᱮᱱ ᱚᱱᱚᱞᱤᱭᱟᱹ ᱠᱚ ᱱᱟᱜᱟᱢ ᱠᱚ ᱚᱞ ᱤᱫᱤᱭᱮᱫᱟ ᱡᱮᱢᱚᱱ ᱥᱟᱨᱚᱫᱟ ᱯᱨᱚᱥᱟᱫᱽ ᱠᱤᱥᱠᱩ ᱱᱩᱭ ᱦᱚᱸ ᱱᱟᱜᱟᱢᱮ ᱮᱭ ᱞᱟᱹᱭ ᱛᱟᱵᱚᱱᱟ ᱡᱟᱛᱨᱟ ᱛᱟᱞᱟᱛᱮ ᱟᱨᱚ ᱟᱵᱚᱨᱮᱱ ᱟᱨᱚ ᱱᱚᱝᱠᱟᱜᱮ ᱱᱟᱜᱟᱢ ᱪᱟᱪᱞᱟᱣ ᱠᱚ ᱢᱮᱱᱟᱜ ᱠᱚᱣᱟ ᱟᱵᱚ ᱯᱩᱨᱩᱤᱭᱟ ᱦᱚᱱᱚᱛ ᱨᱮᱱᱟᱜ ᱜᱮ ᱟᱡᱳᱫᱤᱭᱟᱹ ᱵᱩᱨᱩ ᱪᱮᱛᱟᱱ ᱱᱚᱣᱟᱦᱚᱸ ᱟᱹᱰᱤ ᱦᱟᱡᱟᱨ ᱦᱟᱡᱟᱨ ᱥᱮᱨᱢᱟ ᱞᱟᱦᱟ ᱠᱷᱚᱱᱟᱜ ᱱᱚᱣᱟ ᱱᱟᱜᱟᱢ ᱫᱚ ᱥᱩᱛᱟᱹᱱ ᱴᱟᱺᱰᱤ ᱱᱚᱣᱟ ᱤᱫᱤ ᱠᱟᱛᱮᱫ ᱦᱚᱸ ᱟᱹᱰᱤ ᱟᱵᱚᱨᱮᱱ ᱱᱟᱜᱟᱢᱤᱭᱟᱹ ᱠᱚ ᱱᱚᱣᱟ ᱪᱟᱨᱪᱟᱣ ᱮᱫᱟᱠᱚ ᱱᱚᱣᱟ ᱡᱟᱛᱮ ᱱᱟᱜᱟᱢ ᱟᱹᱰᱤ ᱱᱟᱯᱟᱭ ᱛᱮ ᱪᱟᱞᱟᱣ ᱤᱫᱤᱜ ᱢᱟ ᱱᱚᱣᱟ ᱯᱚᱨᱤᱥᱠᱟᱨ ᱵᱷᱟᱵᱽᱛᱮ ᱦᱩᱭᱩᱜ ᱢᱟ ᱟᱵᱚᱣᱟᱜ ᱱᱚᱣᱟ ᱱᱟᱜᱟᱢ ᱨᱮᱱᱟᱜ ᱱᱚᱸᱰᱮ ᱥᱩᱛᱟᱹᱱ ᱴᱟᱺᱰᱤᱨᱮ ᱜᱟᱞᱢᱟᱨᱟᱣ ᱡᱟᱦᱟᱸ ᱠᱚ ᱦᱩᱭᱩᱜᱼᱟ ᱚᱱᱟᱠᱚ ᱚᱱᱠᱟᱜᱮ ᱡᱟᱛᱮ ᱞᱟᱦᱟ ᱤᱫᱤᱜ ᱢᱟ ᱱᱚᱣᱟᱜᱤᱧ ᱤᱧ ᱵᱷᱟᱹᱜᱤᱧ ᱟᱹᱭᱠᱟᱹᱣᱟ